ᱯᱟᱹᱦᱤᱞ ᱫᱚ ᱜᱮᱥ ᱵᱟᱝ ᱛᱟᱦᱮᱸ ᱠᱟᱱᱟ ᱪᱩᱞᱦᱟᱹ ᱨᱮᱞᱮ ᱤᱥᱤᱱᱮᱫ ᱛᱟᱦᱮᱸᱱᱟ ᱱᱮᱛᱟᱨ ᱫᱚ ᱥᱚᱨᱠᱟᱨ ᱜᱮᱥᱮ ᱮᱢᱟᱠᱟᱫᱟ ᱜᱮᱥ ᱫᱚ ᱟᱹᱰᱤ ᱡᱳᱨ ᱜᱮ ᱥᱩᱵᱤᱫᱟᱣᱟᱠᱟᱫᱟ ᱩᱛᱩᱼᱫᱟᱠᱟ ᱪᱚᱸᱫᱟ ᱠᱟᱛᱮᱫ ᱦᱚᱸ ᱡᱟᱦᱟᱸ ᱥᱮᱫ ᱮᱢ ᱪᱟᱞᱟᱣ ᱫᱟᱲᱮᱭᱟᱜᱼᱟ ᱠᱟᱺᱪ ᱜᱤᱛᱤᱞ ᱜᱟᱥᱟᱣ ᱡᱚᱜᱼᱜᱤᱰᱤ ᱟᱨᱦᱚᱸ ᱫᱚᱠᱟᱱ ᱦᱚᱸᱢ ᱪᱟᱞᱟᱣ ᱫᱟᱲᱮᱭᱟᱜᱼᱟ ᱟᱨ ᱡᱟᱦᱟᱸᱭ ᱯᱮᱲ ᱦᱚᱸᱭ ᱦᱮᱡ ᱟᱠᱟᱫ ᱢᱮᱭᱟ ᱩᱱᱤ ᱦᱚᱸ ᱢᱮᱛᱟᱭ ᱠᱟᱱᱟ ᱢᱟ ᱫᱩᱲᱩᱵ ᱢᱮ ᱦᱟᱯᱮ ᱜᱮᱥ ᱨᱮ ᱪᱟᱧ ᱞᱚᱞᱚ ᱜᱚᱫ ᱟᱢ ᱜᱮ ᱢᱤᱫ ᱜᱷᱟᱲᱤᱡ ᱛᱮ ᱟᱨᱦᱚᱸ ᱡᱩᱫᱤ ᱡᱟᱦᱟᱸᱭ ᱜᱮᱭ ᱦᱮᱡ ᱮᱱᱟ ᱩᱱᱤ ᱦᱚᱸᱢ ᱢᱮᱛᱟᱭ ᱠᱟᱱᱟ ᱢᱟ ᱟᱢ ᱦᱚᱸ ᱫᱩᱸᱲᱩᱵ ᱢᱮ ᱜᱮᱥ ᱫᱚ ᱫᱚᱢᱮ ᱥᱩᱵᱤᱫᱟᱣᱟᱠᱟᱱᱟ ᱜᱮᱥ ᱨᱮᱜᱮ ᱪᱟᱧ ᱞᱚᱞᱚ ᱜᱚᱫ ᱟᱢ ᱜᱮ ᱟᱞᱮ ᱱᱚᱶᱟ ᱯᱷᱩᱞᱠᱩᱥᱢᱟᱹ ᱨᱮᱦᱚᱸ ᱜᱮᱥ ᱵᱷᱚᱨᱟᱣ ᱫᱚ ᱧᱟᱢᱚᱜᱼᱟ